ᱦᱮᱞᱳ ᱚᱠᱚᱭ ᱵᱮᱱ ᱞᱟᱹᱭᱮᱫᱼᱟ ᱟᱪᱪᱷᱟ ᱪᱮᱫ ᱠᱚᱵᱮᱱ ᱞᱟᱹᱭᱮᱫ ᱛᱟᱦᱮᱸᱫ ᱟᱹᱞᱤᱧ ᱫᱚ ᱦᱟᱥᱟ ᱰᱩᱝᱨᱤ ᱠᱷᱚᱱᱞᱤᱧ ᱞᱟᱹᱭ ᱮᱫᱟ ᱢᱮᱨᱤᱱᱟ ᱢᱩᱨᱢᱩ ᱪᱮᱫ ᱵᱤᱱ ᱢᱮᱱᱮᱫ ᱛᱟᱦᱮᱸᱫ ᱟᱞᱮ ᱫᱚ ᱦᱩᱲᱩᱞᱮ ᱪᱟᱥᱟ ᱜᱩᱦᱩᱢ ᱡᱚᱱᱰᱨᱟᱞᱮ ᱪᱟᱥᱟ ᱱᱮᱛᱟᱨ ᱫᱤᱱ ᱫᱚ ᱡᱚᱱᱰᱨᱟ ᱦᱩᱭᱩᱜᱼᱟ ᱵᱟᱲᱜᱮ ᱠᱚᱨᱮᱫ ᱟᱨ ᱦᱩᱲᱩ ᱫᱚ ᱫᱟᱜ ᱠᱚ ᱟᱲᱟᱜ ᱞᱮᱠᱷᱟᱱ ᱠᱮᱱᱮᱞ ᱫᱟᱜ ᱛᱮ ᱵᱚᱨᱳ ᱦᱩᱲᱩᱞᱮ ᱪᱟᱥ ᱜᱮᱭᱟ ᱠᱮᱱᱮᱞ ᱫᱟᱜ ᱠᱚ ᱟᱲᱟᱜ ᱞᱮᱠᱷᱟᱱ ᱟᱨ ᱵᱚᱨᱥᱟ ᱨᱮᱦᱚᱸᱞᱮ ᱪᱟᱥᱟ ᱵᱟᱨ ᱫᱷᱟᱣ ᱦᱩᱲᱩ ᱪᱟᱥ ᱦᱩᱭᱩᱜ ᱛᱟᱞᱮᱭᱟ ᱟᱨ ᱟᱵᱟᱨ ᱦᱮᱸ ᱦᱮᱸ ᱥᱚᱵᱡᱤ ᱦᱚᱞᱮ ᱪᱟᱥ ᱜᱮᱭᱟ ᱥᱚᱵᱡᱤ ᱪᱟᱥ ᱦᱚᱸ ᱦᱩᱭᱩᱜᱼᱟ ᱥᱚᱵᱡᱤ ᱫᱚᱞᱮ ᱪᱟᱥᱟ ᱡᱷᱤᱝᱮ ᱟᱨ ᱯᱚᱴᱚᱞ ᱩᱪᱪᱷᱮ ᱮᱢᱟᱱ ᱛᱮᱭᱟᱜ ᱟᱨᱠᱤ ᱥᱟᱱᱟᱢ ᱥᱚᱵᱡᱤ ᱜᱮᱞᱮ ᱪᱟᱥᱟ ᱦᱮᱸ ᱵᱷᱟᱹᱞᱤᱜᱮ ᱦᱩᱭᱩᱜᱼᱟ ᱫᱟᱜ ᱫᱚ ᱡᱟᱦᱟᱸ ᱥᱚᱵᱡᱤᱞᱮ ᱪᱟᱥᱟ ᱚᱱᱟ ᱫᱚ ᱢᱟᱱᱮ ᱤᱭᱟᱹ ᱵᱟᱸᱫᱷ ᱫᱟᱜ ᱜᱮ ᱚᱱᱟ ᱫᱚ ᱵᱟᱸᱫᱷ ᱢᱮᱱᱟᱜᱼᱟ ᱥᱟᱢᱱᱮᱨᱮ ᱫᱤᱭᱮ ᱢᱮᱥᱤᱱᱛᱮ ᱨᱟᱠᱟᱵ ᱦᱩᱭᱩᱜᱼᱟ ᱟᱨ ᱡᱟᱦᱟᱸ ᱦᱩᱲᱩᱞᱮ ᱪᱟᱥᱟ ᱚᱱᱟᱫᱚ ᱠᱮᱱᱮᱞ ᱫᱟᱜ ᱠᱚ ᱟᱲᱟᱜᱟ ᱡᱟᱦᱟᱸ ᱢᱩᱠᱩᱴᱢᱩᱱᱤ ᱯᱩᱨ ᱠᱷᱚᱱᱟᱜ ᱡᱟᱦᱟᱸ ᱠᱮᱱᱮᱞ ᱦᱮᱡ ᱟᱠᱟᱱᱟ ᱦᱮᱸ ᱚᱱᱟ ᱠᱮᱱᱮᱞ ᱫᱟᱜ ᱛᱮᱜᱮᱞᱮ ᱪᱟᱥᱟ ᱢᱤᱱᱤ ᱫᱚ ᱵᱟᱝ ᱠᱚ ᱛᱮᱭᱟᱨ ᱟᱠᱟᱫᱟ ᱟᱯᱟᱛᱚᱛᱚ ᱱᱤᱛᱳᱜ ᱫᱚ ᱵᱟᱹᱱᱩᱜ ᱦᱟᱛᱟᱲ ᱟᱠᱟᱫᱟ ᱱᱤᱛᱳᱜ ᱫᱚ ᱴᱩᱠ ᱴᱟᱠ ᱪᱟᱥ ᱦᱩᱭᱩᱜᱼᱟ ᱱᱚᱶᱟ ᱵᱟᱸᱫᱷ ᱫᱟᱜᱛᱮ ᱤᱛᱟᱹ ᱫᱚ ᱵᱟᱡᱟᱨ ᱠᱷᱚᱱᱟᱜ ᱫᱚᱠᱟᱱ ᱠᱷᱚᱱᱟᱜᱞᱮ ᱠᱤᱨᱤᱧᱟ ᱟᱨ ᱵᱟᱝᱠᱷᱟᱱ ᱫᱚ ᱵᱮᱥᱤᱨ ᱵᱷᱟᱜ ᱵᱟᱡᱟᱨ ᱠᱷᱚᱱᱟᱜ ᱜᱮ ᱢᱟᱱᱮ ᱟᱹᱜᱩ ᱦᱩᱭᱩᱜᱼᱟ ᱦᱮᱸ ᱫᱟᱢ ᱠᱚᱫᱚ ᱤᱛᱟᱹ ᱨᱮᱱᱟᱜ ᱫᱟᱢ ᱫᱚ ᱮᱠᱷᱚᱱ ᱫᱚ ᱢᱳᱴᱟᱢᱩᱴᱤ ᱵᱷᱟᱹᱜᱤ ᱜᱮ ᱢᱮᱱᱟᱜᱼᱟ ᱵᱷᱟᱹᱜᱤ ᱜᱮᱭᱟ ᱢᱟᱱᱮ ᱵᱚᱥᱛᱟᱨᱮ ᱡᱮᱢᱚᱱ ᱦᱩᱲᱩ ᱵᱚᱥᱛᱟ ᱫᱚ ᱦᱟᱡᱟᱨ ᱮᱜᱟᱨᱳ ᱥᱚ ᱡᱮᱢᱚᱱ ᱤᱛᱟᱹᱢ ᱦᱟᱛᱟᱣᱟ ᱤᱛᱟᱹ ᱚᱱᱩᱡᱟᱹᱭᱤ ᱫᱟᱢ ᱦᱮᱸ ᱟᱪᱪᱷᱟ ᱟᱪᱪᱷᱟ ᱦᱮᱸ ᱴᱷᱤᱠ ᱟᱪᱷᱮ ᱡᱳᱜᱟᱡᱳᱜ ᱞᱮ ᱫᱚᱦᱚᱭᱟ ᱦᱮᱸ ᱦᱩᱸ ᱟᱪᱪᱷᱟ ᱡᱚᱦᱟᱨ ᱜᱮ ᱴᱷᱤᱠ ᱜᱮᱭᱟ